ᱤᱧ ᱫᱤ ᱱᱤᱭᱟᱹ ᱵᱤᱥᱤ ᱟᱭᱢᱟ ᱡᱟᱭᱜᱟ ᱫᱚ ᱵᱟᱹᱧ ᱫᱟᱬᱟᱣᱟᱠᱟ ᱱᱤᱭᱟᱹ ᱵᱤᱨᱵᱷᱩᱢ ᱠᱚᱨᱮ ᱜᱤᱧ ᱧᱮᱞ ᱠᱟᱫᱟ ᱡᱮᱢᱚᱱ ᱛᱟᱨᱟᱯᱤᱴᱷ ᱠᱚᱝᱠᱟᱞᱤ ᱛᱚᱞᱟ ᱚᱱᱟ ᱠᱚᱜᱮ ᱟᱨ ᱚᱱᱟ ᱵᱳᱞᱯᱩᱨ ᱵᱤᱥᱥᱚᱵᱷᱟᱨᱚᱛᱤ ᱥᱟᱱᱛᱤᱱᱤᱠᱮᱛᱚᱱ ᱚᱱᱟ ᱠᱚᱜᱮᱧ ᱧᱮᱞ ᱠᱟᱫᱟ ᱟᱨ ᱛᱟᱨᱟᱯᱤᱴᱷ ᱨᱮ ᱡᱮᱢᱚᱱ ᱢᱚᱱᱫᱤᱨ ᱠᱚ ᱢᱮᱱᱟᱜᱼᱟ ᱥᱮ ᱠᱚᱝᱠᱟᱞᱤ ᱛᱚᱞᱟ ᱦᱚᱸ ᱢᱚᱱᱫᱤᱨ ᱠᱟᱨᱚᱱ ᱫᱚ ᱚᱱᱟ ᱠᱚ ᱟᱹᱰᱤ ᱢᱚᱸᱡ ᱡᱟᱭᱜᱟ ᱟᱭᱢᱟ ᱨᱚᱠᱚᱢ ᱟᱹᱰᱤ ᱦᱚᱲ ᱠᱚ ᱦᱤᱡᱩᱜᱼᱟ ᱚᱱᱟᱛᱮ ᱤᱧ ᱫᱚ ᱚᱸᱰᱮ ᱜᱤᱧ ᱠᱩᱥᱤᱭᱟᱜᱼᱟ ᱟᱨ ᱚᱸᱰᱮ ᱜᱤᱧ ᱪᱟᱞᱟᱣᱟᱠᱟᱱᱟ ᱟᱨ ᱚᱸᱰᱮ ᱠᱷᱚᱱ ᱦᱚᱸ ᱮᱴᱟᱜ ᱵᱟᱨᱦᱮ ᱥᱮᱱ ᱫᱟᱬᱟᱱ ᱤᱪᱪᱷᱟᱹ ᱢᱮᱱᱟᱜ ᱛᱤᱧᱟᱹ ᱡᱮ ᱵᱟᱨᱦᱮ ᱫᱤᱥᱚᱢ ᱧᱮᱞ ᱞᱟᱹᱜᱤᱫ ᱡᱮᱢᱚᱱ ᱫᱟᱨᱡᱤᱞᱤᱝ ᱫᱟᱨᱡᱤᱞᱤᱝ ᱨᱮᱫᱚ ᱟᱹᱰᱤ ᱢᱚᱸᱡ ᱡᱟᱭᱜᱟ ᱟᱹᱰᱤ ᱢᱚᱸᱡ ᱪᱟ ᱵᱟᱜᱟᱱ ᱠᱚ ᱯᱟᱦᱟᱲ ᱠᱚ ᱯᱚᱨᱵᱚᱛ ᱠᱚ ᱟᱭᱢᱟ ᱡᱤᱱᱤᱥ ᱧᱮᱞ ᱡᱚᱝ ᱨᱮᱱᱟᱜ ᱤᱪᱪᱷᱟᱹ ᱢᱮᱱᱟᱜᱼᱟ ᱟᱹᱰᱤ ᱢᱚᱸᱡ ᱫᱟᱨᱡᱤᱞᱤᱝ ᱫᱚ ᱟᱹᱰᱤ ᱢᱚᱸᱡ ᱟᱹᱭᱠᱟᱹᱜᱼᱟ ᱡᱮ ᱨᱮᱭᱟᱲ ᱜᱮ ᱚᱱᱟ ᱠᱷᱟᱹᱛᱤᱨ ᱟᱨᱚ ᱵᱤᱥᱤ ᱪᱟᱞᱟᱜ ᱨᱮᱭᱟᱜ ᱤᱪᱪᱷᱟᱹ ᱢᱮᱱᱟᱜ ᱛᱤᱧᱟᱹ